ᱤᱧ ᱨᱤᱛᱩᱰᱤ ᱠᱷᱚᱱᱤᱧ ᱢᱮᱱᱮᱫᱼᱟ ᱟᱢ ᱠᱟᱱ ᱜᱮᱭᱟᱢ ᱤᱧ ᱯᱷᱩᱞᱢᱩᱱᱤᱧ ᱢᱮᱱᱮᱫᱟ ᱛᱳ ᱱᱤᱭᱟᱹ ᱠᱷᱮᱯ ᱫᱚ ᱵᱟᱞᱮ ᱦᱟᱛᱟᱣᱮᱫᱟ ᱛᱳ ᱤᱭᱟᱹ ᱠᱟᱛᱤᱧ ᱢᱮ ᱛᱳ ᱨᱮᱭᱟᱜ ᱫᱚ ᱱᱟᱦᱟᱜ ᱛᱮᱜᱮᱧ ᱠᱳᱞ ᱟᱢᱟ ᱢᱟ ᱛᱟᱦᱚᱞᱮᱧ ᱫᱚᱦᱚᱭᱮᱫᱟ ᱦᱮᱸ